ᱡᱮᱞᱮ ᱠᱚᱫᱚ ᱱᱟᱹᱭ ᱜᱟᱰᱟ ᱵᱟᱹᱫᱽᱼᱵᱟᱹᱭᱦᱟᱹᱲ ᱨᱮ ᱦᱟᱹᱠᱩ ᱠᱚᱠᱚ ᱜᱚᱡ ᱠᱚᱣᱟ ᱦᱟᱹᱠᱩ ᱜᱚᱡ ᱠᱟᱛᱮᱫ ᱟᱠᱚᱣᱟᱜ ᱠᱤᱨᱤᱧ ᱟᱹᱠᱷᱨᱤᱧ ᱠᱟᱛᱮᱫ ᱥᱚᱝᱥᱟᱨ ᱠᱚᱠᱚ ᱪᱟᱞᱟᱣᱟ ᱚᱱᱟ ᱥᱟᱶᱛᱮ ᱵᱟᱹᱣᱨᱤ ᱵᱟᱹᱜᱽᱫᱤ ᱢᱮᱴᱮ ᱵᱟᱝᱜᱟᱞᱤ ᱩᱱᱠᱩ ᱦᱚᱸᱠᱚ ᱜᱚᱡ ᱠᱚᱣᱟ ᱚᱱᱟ ᱥᱟᱶᱛᱮ ᱟᱵᱚ ᱥᱟᱱᱛᱟᱲ ᱦᱚᱸ ᱠᱚ ᱱᱟᱹᱭ ᱜᱟᱰᱟ ᱵᱟᱹᱫᱽᱼᱵᱟᱹᱭᱦᱟᱹᱲ ᱦᱟᱹᱠᱩ ᱜᱚᱡᱠᱚ ᱠᱚ ᱪᱟᱞᱟᱜ ᱠᱟᱱᱟ ᱚᱱᱟᱠᱚ ᱠᱤᱨᱤᱧ ᱟᱹᱠᱷᱨᱤᱧ ᱠᱟᱛᱮᱫ ᱡᱟᱜᱮ ᱥᱚᱝᱥᱟᱨᱠᱚ ᱪᱟᱞᱟᱣᱮᱫᱟ ᱛᱮᱦᱮᱧ ᱧᱮᱞᱚᱜ ᱠᱟᱱᱟ ᱠᱟᱹᱞᱤ ᱯᱩᱡᱟᱹ ᱥᱚᱨᱚᱥᱚᱛᱤ ᱯᱩᱡᱟᱹ ᱫᱩᱨᱜᱟᱹ ᱯᱩᱡᱟᱹ ᱠᱚᱦᱚᱸ ᱠᱚ ᱢᱮᱞᱟᱭᱫᱟ ᱚᱱᱟ ᱢᱮᱞᱟᱨᱮ ᱟᱞᱮ ᱦᱚᱸᱠᱚ ᱱᱮᱢᱚᱱᱛᱨᱚᱱ ᱞᱮᱫ ᱞᱮᱭᱟ ᱱᱮᱢᱚᱱᱛᱨᱚᱱ ᱠᱟᱛᱮᱞᱮ ᱪᱟᱞᱟᱜ ᱠᱟᱱᱟ ᱟᱨ ᱟᱞᱮ ᱵᱟᱦᱟ ᱥᱚᱦᱚᱨᱟᱭ ᱨᱮᱦᱚᱸ ᱵᱟᱦᱟ ᱯᱚᱨᱚᱵᱽ ᱨᱮᱦᱚᱸ ᱩᱱᱠᱩᱞᱮ ᱱᱮᱢᱚᱱᱛᱨᱚᱱᱮᱫ ᱠᱚᱣᱟ ᱟᱞᱮ ᱡᱚᱛᱚ ᱡᱟᱹᱛᱤᱜᱮ ᱢᱤᱞᱮᱢᱤᱥᱮ ᱞᱮ ᱛᱟᱦᱮᱱ ᱠᱟᱱᱟ ᱠᱳᱱᱳ ᱡᱷᱚᱜᱽᱲᱟ ᱡᱷᱟᱹᱴᱤ ᱦᱚᱸ ᱵᱟᱹᱱᱩᱜ ᱛᱟᱞᱮᱭᱟ ᱟᱨ ᱡᱚᱛᱚ ᱡᱟᱹᱛᱤᱜᱮ ᱱᱟᱯᱟᱭ ᱛᱮᱞᱮ ᱵᱚᱥᱚᱵᱟᱥᱚᱜ ᱠᱟᱱᱟ